ᱫᱟᱫᱟ ᱟᱞᱟᱝ ᱢᱟ ᱱᱚᱣᱟ ᱨᱟᱥᱛᱟ ᱛᱮᱞᱟᱝ ᱪᱟᱞᱟᱜ ᱠᱟᱱᱟ ᱢᱮᱱᱠᱷᱟᱱ ᱱᱚᱣᱟ ᱨᱟᱥᱛᱟ ᱫᱚ ᱵᱟᱹᱲᱤᱡ ᱜᱮᱫᱚ ᱛᱟᱦᱚᱞᱮ ᱡᱩᱫᱤ ᱜᱟᱞᱩᱰᱤᱦ ᱥᱮᱫ ᱛᱮ ᱟ ᱪᱩᱨ ᱠᱟᱛᱮ ᱯᱷᱩᱞᱠᱩᱥᱢᱟ ᱞᱟᱝ ᱪᱟᱞᱟᱜᱼᱟ ᱛᱟᱦᱚᱞᱮ ᱛᱤᱱᱟᱹᱜ ᱜᱟᱱ ᱚᱠᱛᱚ ᱞᱟᱜᱟᱜᱼᱟ